ᱥᱟᱱᱛᱟᱲᱤ ᱯᱟᱹᱨᱥᱤ ᱫᱚ ᱤᱧ ᱫᱚ ᱟᱹᱰᱤᱧ ᱫᱚᱢᱤᱧ ᱠᱩᱥᱤᱭᱟᱜᱼᱟ ᱥᱟᱱᱛᱟᱲᱤ ᱯᱟᱹᱨᱥᱤ ᱪᱮᱫᱚᱜ ᱞᱟᱹᱜᱤᱫ ᱛᱮ ᱜᱚᱴᱟ ᱥᱟᱹᱨᱟᱹᱭ ᱠᱮᱞᱞᱟ ᱟᱨ ᱜᱚᱴᱟᱧ ᱫᱟᱬᱟᱱᱟ ᱪᱮᱫᱚᱜ ᱞᱟᱹᱜᱤᱫ ᱛᱮ ᱟᱨ ᱱᱤᱛᱳᱜ ᱥᱟᱱᱛᱟᱲᱤ ᱯᱟᱹᱨᱥᱤ ᱪᱮᱫ ᱠᱟᱛᱮ ᱤᱧ ᱫᱚ ᱟᱹᱰᱤ ᱨᱟᱹᱥᱠᱟᱹᱧ ᱵᱩᱡᱷᱟᱹᱣᱮᱜᱼᱟ ᱥᱟᱱᱛᱟᱲᱤ ᱯᱟᱹᱨᱥᱤ ᱪᱮᱫ ᱠᱟᱛᱮ ᱟᱹᱰᱤ ᱠᱷᱟᱱ ᱟᱹᱰᱤ ᱞᱟᱵᱤᱧ ᱧᱟᱢ ᱠᱟᱜᱼᱟ ᱱᱤᱛᱳᱜ ᱥᱟᱱᱛᱟᱲᱤ ᱢᱟᱪᱮᱫ ᱠᱚ ᱵᱟᱦᱟᱞᱤᱜ ᱠᱟᱱᱟ ᱚᱱᱟ ᱨᱮᱦᱚᱸ ᱯᱷᱟᱭᱫᱟ ᱥᱮ ᱞᱟᱵᱽ ᱧᱟᱢᱚᱜᱼᱟ ᱟᱨ ᱥᱟᱱᱛᱟᱲᱤ ᱛᱮ ᱯᱟᱹᱨᱥᱤ ᱥᱮᱬᱟ ᱞᱮᱠᱷᱟᱱ ᱫᱚ ᱱᱤᱛᱳᱜ ᱜᱚᱴᱟ ᱚᱱᱟ ᱜᱮ ᱪᱟᱹᱞᱩᱣᱟᱠᱟᱱᱟ ᱟᱨ ᱢᱟᱪᱮᱫ ᱦᱚᱸ ᱵᱮᱱᱟᱜ ᱨᱮᱭᱟᱜ ᱠᱩᱨᱩᱢᱩᱴᱩ ᱦᱩᱭᱟᱠᱟᱱᱟ